ᱟᱞᱮᱭᱟᱜ ᱢᱤᱫᱴᱮᱱ ᱵᱤᱡᱽᱱᱮᱥ ᱢᱮᱱᱟᱜᱼᱟ ᱡᱟᱦᱟᱸ ᱫᱚ ᱚᱱᱟ ᱯᱤᱲᱦᱤ ᱛᱟᱭᱚᱢ ᱯᱤᱲᱦᱤ ᱦᱮᱡ ᱟᱠᱟᱱᱟ ᱟᱞᱮ ᱱᱤᱛᱚᱜ ᱫᱷᱟᱹᱨᱤᱡ ᱚᱱᱟ ᱢᱟᱲᱟᱝ ᱫᱚ ᱵᱟᱵᱟ ᱛᱟᱠᱚ ᱛᱟᱦᱮᱱ ᱠᱚ ᱪᱟᱞᱟᱣᱟ ᱡᱟᱦᱟᱸ ᱫᱚ ᱦᱩᱭᱩᱜ ᱠᱟᱱᱟ ᱦᱟᱹᱠᱩ ᱥᱟᱵ ᱢᱟᱲᱟᱝ ᱤᱧ ᱧᱮᱞ ᱟᱠᱟᱫ ᱠᱚᱣᱟ ᱟᱞᱮ ᱜᱚᱲᱚᱢ ᱦᱟᱲᱟᱢ ᱛᱟᱠᱚ ᱪᱟᱞᱟᱜ ᱛᱟᱦᱮᱱᱟ ᱤᱧ ᱡᱚᱠᱷᱚᱱ ᱤᱧ ᱦᱩᱰᱤᱧ ᱜᱮᱧ ᱛᱟᱦᱮᱸ ᱠᱟᱱ ᱛᱟᱦᱮᱱᱟ ᱩᱱ ᱡᱚᱦᱚᱜ ᱠᱚ ᱥᱟᱵ ᱟᱹᱜᱩ ᱠᱚ ᱛᱟᱦᱮᱱᱟ ᱩᱱᱫᱚ ᱪᱟᱨ ᱯᱟᱸᱪ ᱜᱷᱚᱱᱴᱟ ᱠᱷᱟᱱ ᱜᱮ ᱟᱹᱰᱤ ᱰᱷᱮᱨ ᱛᱟᱦᱮᱸᱜ ᱠᱚ ᱥᱟᱵ ᱠᱚᱣᱟ ᱮᱠᱞᱟ ᱛᱮᱫᱚ ᱵᱟᱝᱟ ᱵᱷᱟᱹᱭ ᱟᱹᱰᱤ ᱥᱟᱸᱜᱮ ᱦᱟᱜ ᱢᱟᱱᱮ ᱡᱚᱴᱟᱣ ᱦᱟᱜ ᱚᱸᱰᱮ ᱠᱚ ᱪᱟᱞᱟᱜ ᱛᱟᱦᱮᱱᱟᱜ ᱟᱨ ᱩᱱᱠᱩ ᱠᱚ ᱥᱟᱵ ᱟᱹᱜᱩ ᱠᱚ ᱛᱟᱦᱮᱱᱟᱜ ᱩᱥᱠᱮ ᱵᱟᱫᱽ ᱚᱱᱟ ᱵᱟᱡᱟᱨ ᱨᱮᱠᱚ ᱟᱹᱠᱷᱨᱤᱧ ᱠᱚᱣᱟ ᱚᱱᱟ ᱠᱚ ᱦᱩᱭ ᱵᱟᱲᱟ ᱠᱟᱛᱮᱫ ᱟᱨ ᱦᱚᱸ ᱱᱤᱛᱚᱜ ᱵᱟᱝᱢᱟ ᱵᱟᱵᱟ ᱛᱟᱠᱚ ᱦᱚᱸ ᱚᱱᱟᱜᱮ ᱚᱱᱟ ᱦᱚᱸ ᱢᱟᱱᱮ ᱟᱞᱮᱭᱟᱜ ᱢᱤᱫᱴᱮᱱ ᱢᱮᱱᱟᱜ ᱛᱟᱞᱮᱭᱟ ᱵᱟᱵᱟ ᱛᱟᱠᱚ ᱦᱚᱸ ᱪᱟᱞᱟᱜ ᱟᱠᱚ ᱦᱟᱹᱠᱩ ᱥᱟᱵ ᱟᱨ ᱩᱱᱠᱩ ᱦᱚᱸ ᱱᱚᱣᱟᱛᱮ ᱥᱟᱵ ᱠᱟᱛᱮᱱ ᱵᱟᱡᱟᱨ ᱨᱮ ᱟᱹᱠᱷᱨᱤᱧ ᱢᱟᱱᱮ ᱵᱟᱡᱟᱨ ᱨᱮ ᱟᱞᱮ ᱟᱨ ᱡᱟᱦᱟᱸ ᱫᱚ ᱚᱱᱟ ᱫᱚᱥᱮ ᱠᱷᱟᱴᱟᱣ ᱫᱚ ᱵᱟᱹᱱᱩᱜ ᱟᱹᱱᱤᱡ ᱡᱟᱦᱟᱸ ᱠᱷᱴᱟᱜ ᱠᱟᱹᱢᱤ ᱠᱚ ᱞᱮᱠᱟ ᱚᱱᱟ ᱫᱚ ᱰᱷᱚᱝᱜᱟᱛᱮᱢ ᱪᱟᱞᱟᱜᱼᱟ ᱫᱟᱨᱦᱟᱛᱮᱢ ᱪᱟᱞᱟᱜᱼᱟ ᱡᱟᱦᱟᱸ ᱛᱤᱱᱟᱹᱜ ᱡᱟᱦᱟᱸ ᱞᱮᱠᱟᱢ ᱵᱟᱰᱟᱭ ᱠᱟᱫᱟ ᱡᱷᱚᱛᱚ ᱦᱚᱲ ᱫᱚ ᱦᱳᱭ ᱦᱟᱹᱠᱩ ᱵᱟᱵᱚᱱ ᱥᱟᱵ ᱫᱟᱲᱮᱣ ᱠᱚᱜᱮᱭᱟ ᱚᱱᱮ ᱢᱤᱫᱴᱮᱱ ᱚᱱᱟ ᱨᱮᱭᱟᱜ ᱦᱚᱸ ᱛᱟᱹᱨᱤᱠᱟ ᱛᱟᱦᱮᱱ ᱫᱚᱨᱠᱟᱨ ᱠᱟᱱ ᱜᱮᱭᱟ ᱟᱨ ᱚᱱᱟ ᱥᱟᱵ ᱠᱟᱛᱮᱱ ᱪᱟᱨ ᱜᱷᱚᱱᱴᱟ ᱨᱮᱢ ᱥᱟᱵ ᱠᱚᱣᱟ ᱟᱹᱰᱤᱸ ᱰᱷᱮᱨ ᱚᱱᱟ ᱦᱚᱸ ᱛᱤᱱ ᱪᱟᱨ ᱜᱷᱚᱱᱴᱟ ᱨᱮᱢ ᱟᱹᱠᱷᱨᱤᱧ ᱪᱟᱵᱟ ᱠᱚᱣᱟ ᱡᱟᱦᱟᱸ ᱞᱮᱠᱟ ᱟᱞᱮ ᱵᱟᱰᱟᱭ ᱟᱠᱚ ᱥᱮ ᱟᱞᱮ ᱱᱚᱰᱮ ᱦᱟᱹᱠᱩ ᱞᱮ ᱥᱟᱵ ᱠᱚᱣᱟ ᱢᱮᱱᱛᱮ ᱠᱷᱟᱱ ᱚᱱᱟᱛᱮ ᱡᱟᱦᱟᱸᱭᱟᱜ ᱵᱟᱯᱞᱟ ᱵᱷᱟᱸᱰᱟᱱ ᱮᱭᱟᱨ ᱯᱚᱨ ᱡᱟᱦᱟᱱᱟᱜ ᱠᱚᱨᱮ ᱱᱤᱛᱚᱜᱢᱟ ᱡᱚᱛᱚᱣᱟᱜ ᱨᱮᱜᱮ ᱡᱤᱞ ᱦᱟᱹᱠᱩᱢᱟ ᱢᱮᱱᱟᱜ ᱟᱠᱟᱫᱟ ᱠᱷᱟᱱ ᱚᱱᱟᱛᱮ ᱟᱞᱮ ᱟᱞᱮ ᱚᱱᱟ ᱠᱚ ᱠᱚᱢ ᱫᱟᱞᱮ ᱡᱟᱦᱟᱸ ᱟᱞᱮ ᱫᱚ ᱥᱟᱱᱛᱟᱲ ᱫᱚ ᱪᱮᱫ ᱵᱚᱱ ᱢᱮᱱᱟ ᱚᱱᱟ ᱫᱚ ᱵᱟᱹᱧ ᱢᱮᱱ ᱠᱮᱭᱟ ᱫᱤᱠᱩ ᱛᱮᱠᱚ ᱢᱮᱱᱟ ᱚᱰᱟᱨ ᱡᱟᱦᱟᱱᱟᱜ ᱠᱚ ᱟᱞᱮ ᱚᱱᱟᱞᱮ ᱮᱠᱥᱮᱯᱴ ᱜᱮᱭᱟ ᱟᱨ ᱚᱱᱟ ᱟᱠᱚ ᱡᱟᱦᱟᱸ ᱛᱤᱱᱟᱹᱜ ᱫᱚᱨᱠᱟᱨ ᱩᱱᱟᱹ ᱞᱮ ᱟᱠᱚᱞᱮ ᱮᱢᱟ ᱠᱟᱫ ᱠᱚᱜᱮᱭᱟ ᱟᱨ ᱚᱱᱟ ᱠᱚ ᱦᱩᱭᱮᱱ ᱛᱮ ᱢᱟᱱᱮ ᱚᱱᱟ ᱫᱚ ᱟᱞᱮᱭᱟᱜ ᱜᱢᱮᱱᱟᱜᱼᱟ ᱥᱮ ᱢᱟᱲᱟᱝ ᱠᱷᱚᱱ ᱚᱱᱟ ᱦᱚᱸ ᱟᱞᱮ ᱤᱭᱟᱹᱜ ᱜᱮᱭᱟ ᱚᱱᱟᱜᱮ ᱞᱟᱦᱟ ᱛᱮᱦᱚᱸ ᱟᱞᱮᱭᱟᱜ ᱡᱮᱢᱚᱱ ᱛᱟᱦᱮᱱ ᱢᱟᱜᱮ ᱯᱤᱲᱦᱤ ᱫᱚᱨ ᱯᱤᱲᱦᱤ